ᱡᱟᱦᱟᱸ ᱠᱩᱲᱤ ᱦᱚᱯᱚᱱ ᱛᱤᱨᱞᱟᱹ ᱛᱮᱭᱟᱜ ᱫᱚ ᱡᱮᱢᱚᱱ ᱢᱟᱹᱦᱱᱟᱹ ᱨᱮ ᱡᱚᱛᱚ ᱠᱩᱲᱤ ᱜᱤᱫᱽᱨᱟᱹ ᱟᱭᱳ ᱦᱚᱲ ᱠᱚ ᱪᱟᱸᱫᱚ ᱨᱮᱱᱟᱜ ᱠᱚ ᱧᱮᱞᱟ ᱮᱱᱠᱷᱟᱱ ᱫᱚ ᱡᱮᱢᱚᱱ ᱞᱩᱜᱽᱲᱤ ᱫᱚ ᱯᱩᱬᱟᱜ ᱞᱟᱜᱟᱣ ᱞᱮᱠᱷᱟᱱ ᱜᱮ ᱟᱹᱰᱤ ᱪᱮᱦᱨᱟᱜᱼᱟ ᱟᱨ ᱥᱟᱯᱷᱟ ᱥᱩᱛᱨᱟᱹ ᱠᱟᱛᱮᱫ ᱥᱤᱛᱩᱝ ᱨᱮ ᱛᱟᱥᱮ ᱨᱚᱦᱚᱲ ᱠᱟᱛᱮᱫ ᱜᱮ ᱵᱟᱭ ᱞᱮᱠᱷᱟᱱ ᱴᱷᱤᱠᱚᱜᱼᱟ ᱟᱨ ᱱᱚᱝᱠᱟᱜᱮ ᱟᱞᱮᱦᱚᱸ ᱤᱧ ᱨᱮᱱ ᱠᱩᱲᱤ ᱜᱤᱫᱽᱨᱟᱹ ᱠᱚ ᱟᱨ ᱟᱹᱛᱩ ᱨᱮᱱ ᱠᱩᱲᱤ ᱜᱤᱫᱽᱨᱟᱹ ᱠᱚᱦᱚᱸ ᱢᱮᱱᱟᱜ ᱠᱚᱣᱟ ᱡᱟᱦᱟᱸᱭ ᱵᱟᱭ ᱵᱟᱲᱟᱭ ᱠᱷᱟᱱ ᱞᱮ ᱞᱟᱹᱭ ᱟᱠᱚ ᱠᱟᱱᱟ ᱡᱮ ᱱᱚᱣᱟ ᱫᱚ ᱢᱟᱹᱦᱱᱟᱹ ᱨᱮ ᱦᱩᱭᱱᱟ ᱟᱨ ᱵᱮᱵᱚᱦᱟᱨ ᱠᱟᱛᱮᱫ ᱥᱟᱯᱷᱟ ᱥᱩᱛᱨᱟᱹ ᱠᱟᱛᱮᱫ ᱜᱮ ᱚᱱᱠᱟᱜᱮ ᱥᱤᱛᱩᱝ ᱨᱮ ᱛᱟᱥᱮ ᱠᱟᱛᱮᱫ ᱵᱚᱱ ᱵᱟᱭ ᱠᱟᱜᱼᱟ ᱟᱨᱚ ᱚᱱᱟ ᱫᱚ ᱞᱟᱹᱠᱛᱤ ᱯᱟᱲᱟᱜ ᱥᱚᱢᱚᱭ ᱵᱚᱱ ᱚᱰᱳᱠᱟ